ᱮᱠᱥᱚᱱ ᱮᱢᱠᱟᱛᱮ ᱦᱤᱲᱤᱧ ᱚᱰᱟᱨ ᱤᱫᱤ ᱠᱟᱛᱮ ᱤᱧ ᱢᱤᱫᱴᱟᱝ ᱟᱹᱰᱤ ᱢᱤᱫᱴᱟᱝ ᱵᱷᱩᱞ ᱚᱰᱟᱨ ᱢᱤᱫᱴᱟᱝ ᱤᱧ ᱚᱰᱟᱨ ᱞᱤᱫᱟᱹᱧ ᱢᱤᱫᱴᱟᱝ ᱥᱟᱹᱲᱤ ᱛᱳ ᱚᱱᱟᱫᱚ ᱯᱩᱨᱟᱹ ᱡᱚᱠᱷᱚᱱ ᱠᱚ ᱟᱹᱜᱩᱣᱟᱹᱫᱤᱧᱟ ᱤᱧ ᱚᱱᱟ ᱫᱚ ᱥᱟᱹᱲᱤ ᱫᱚ ᱵᱟᱝ ᱦᱮᱡ ᱟᱠᱟᱱᱟ ᱢᱤᱫᱴᱟᱝ ᱠᱳᱱᱳ ᱤᱞᱮᱠᱴᱨᱚᱱᱤᱠ ᱡᱤᱱᱤᱥ ᱦᱮᱡ ᱞᱮᱱᱟ ᱛᱳ ᱤᱧ ᱚᱰᱟᱨ ᱫᱚ ᱴᱷᱤᱠ ᱜᱮᱧ ᱠᱚᱨᱟᱚ ᱟᱠᱟᱫᱟ ᱩᱱᱠᱩᱜᱮ ᱤᱧ ᱵᱷᱩᱞ ᱚᱰᱟᱨ ᱠᱚ ᱮᱢ ᱟᱠᱟᱫᱤᱧᱟ ᱛᱳ ᱚᱱᱟᱜᱮ ᱪᱟᱞᱟᱣ ᱠᱟᱛᱮ ᱤᱧ ᱯᱨᱚᱛᱷᱚᱢ ᱨᱮ ᱰᱮᱞᱤᱵᱷᱟᱨᱤ ᱮᱢ ᱟᱠᱟᱫᱤᱧᱟᱭ ᱰᱮᱞᱤᱵᱷᱟᱨᱤ ᱮᱢ ᱠᱟᱛᱮ ᱩᱱᱤ ᱡᱟᱦᱟᱭ ᱰᱮᱞᱤᱵᱷᱟᱨᱤ ᱵᱚᱭ ᱴᱷᱮᱱᱤᱧ ᱞᱟᱹᱭ ᱠᱮᱫᱟ ᱤᱧᱫᱚ ᱱᱚᱭᱟ ᱫᱚ ᱵᱟᱹᱧ ᱚᱰᱟᱨ ᱟᱠᱟᱫᱟ ᱫᱮᱱ ᱩᱱᱤ ᱛᱟᱯᱚᱨᱮᱭ ᱞᱟᱹᱭᱠᱮᱫᱟ ᱴᱷᱤᱠ ᱟᱪᱷᱮ ᱟᱢ ᱪᱟᱞᱟᱣ ᱠᱟᱛᱮ ᱚᱱᱞᱟᱭᱤᱱ ᱮᱯᱞᱤᱠᱮᱥᱚᱱ ᱨᱮ ᱟᱢ ᱚᱸᱰᱮ ᱠᱚᱢᱯᱞᱮᱱ ᱢᱮ ᱠᱚᱢᱯᱞᱮᱱ ᱠᱟᱛᱮ ᱟᱢ ᱠᱚᱢᱯᱞᱮᱱ ᱡᱟᱹᱨᱤ ᱠᱟᱛᱮ ᱟᱢ ᱵᱟᱠᱷᱟᱡ ᱟᱢ ᱯᱩᱨᱟᱹ ᱯᱩᱨᱤ ᱢᱮᱱᱮᱡᱟᱨ ᱴᱷᱮᱱ ᱦᱚᱸᱢ ᱯᱷᱳᱱ ᱫᱟᱲᱮᱭᱟᱜᱼᱟ ᱟᱵᱚᱱᱟᱜ ᱡᱟᱦᱟᱸ ᱮᱯᱥ ᱛᱮ ᱤᱧ ᱚᱰᱟᱨ ᱞᱤᱫᱟᱹᱧ ᱚᱱᱟ ᱮᱯᱥ ᱨᱮᱱᱟᱜ ᱡᱟᱦᱟᱸ ᱢᱤᱫᱴᱟᱝ ᱠᱚᱱᱴᱟᱠᱴ ᱱᱟᱢᱵᱟᱨ ᱢᱮᱱᱟᱜᱼᱟ ᱰᱮᱞᱤᱵᱷᱟᱨᱤ ᱚᱸᱰᱮᱱᱟᱜ ᱛᱳ ᱚᱱᱟ ᱠᱚᱱᱴᱟᱠᱴ ᱱᱟᱢᱵᱟᱨ ᱛᱮ ᱠᱚᱞ ᱠᱟᱛᱮ ᱩᱱᱤ ᱯᱨᱚᱛᱷᱚᱢᱮ ᱤᱧᱟᱜ ᱯᱨᱚᱵᱽᱞᱮᱢ ᱡᱟᱦᱟᱸ ᱦᱩᱭ ᱟᱠᱟᱱ ᱛᱤᱧᱟᱹ ᱡᱮ ᱤᱧ ᱡᱟᱦᱟᱸ ᱚᱰᱟᱨ ᱞᱤᱫᱟᱹᱧ ᱚᱱᱟ ᱚᱰᱟᱨ ᱢᱟᱛᱚ ᱵᱟᱝ ᱦᱮᱡ ᱟᱠᱟᱱᱟ ᱮᱴᱟᱜᱟᱜ ᱮᱴᱟᱜ ᱯᱨᱳᱰᱟᱠᱴ ᱢᱤᱫᱴᱟᱝ ᱦᱮᱡ ᱟᱠᱟᱱᱟ ᱛᱳ ᱚᱱᱟ ᱱᱤᱭᱟᱹ ᱠᱚᱢᱯᱞᱮᱱ ᱠᱟᱛᱮ ᱤᱧ ᱰᱮᱞᱤᱵᱷᱟᱨᱤ ᱴᱷᱮᱱ ᱞᱟᱹᱭ ᱠᱤᱫᱟᱹᱧ ᱡᱮ ᱱᱚᱝᱠᱟ ᱱᱚᱝᱠᱟ ᱩᱱᱠᱩ ᱢᱮᱛᱟ ᱫᱤᱧᱟᱹ ᱠᱚ ᱟᱢ ᱛᱤᱦᱤᱧ ᱚᱱᱟ ᱠᱮᱱᱥᱮᱞ ᱨᱮᱱᱟᱜ ᱨᱤᱠᱩᱭᱮᱥᱴ ᱮᱠᱥᱮᱯᱴ ᱢᱮ ᱥᱮ ᱮᱠᱥᱮᱯᱴ ᱠᱟᱛᱮ ᱟᱢ ᱚᱱᱟ ᱡᱤᱱᱤᱥ ᱵᱚᱫᱚᱞ ᱢᱮ ᱵᱚᱫᱚᱞ ᱠᱟᱛᱮ ᱟᱢ ᱮᱴᱟᱜ ᱡᱤᱱᱤᱥ ᱟᱢ ᱡᱟᱦᱟᱸ ᱡᱤᱱᱤᱥ ᱟᱢ ᱚᱰᱟᱨ ᱚᱱᱟ ᱡᱤᱱᱤᱥ ᱟᱵᱟᱨ ᱚᱰᱟᱨ ᱢᱮ ᱨᱤ ᱚᱰᱟᱨ ᱢᱮ ᱛᱟᱨᱯᱚᱨᱮ ᱟᱢ ᱚᱱᱟ ᱡᱤᱱᱤᱥ ᱟᱞᱮ ᱚᱸᱰᱮᱞᱮ ᱠᱩᱞᱟᱢᱟ ᱟᱨ ᱚᱸᱰᱮ ᱠᱩᱞ ᱠᱟᱛᱮ ᱟᱢ ᱚᱱᱟ ᱡᱤᱱᱤᱥ ᱮᱠᱥᱮᱯᱴ ᱢᱮ ᱛᱳ ᱱᱚᱣᱟ ᱠᱚ ᱡᱤᱱᱤᱥ ᱚᱰᱟᱨ ᱠᱟᱛᱮ ᱤᱧ ᱚᱱᱟ ᱚᱰᱟᱨ ᱯᱩᱨᱟᱹ ᱯᱩᱨᱤ ᱤᱧ ᱮᱠᱥᱮᱯᱴ ᱠᱟᱹᱫᱟᱹᱧ ᱛᱟᱨᱯᱚᱨᱮ ᱤᱧ ᱚᱱᱟ ᱚᱰᱟᱨ ᱡᱟᱦᱟᱸ ᱨᱚᱝ ᱯᱨᱳᱰᱟᱠᱴ ᱛᱟᱦᱮᱸ ᱞᱮᱱᱟ ᱚᱱᱟ ᱯᱨᱳᱰᱟᱠᱴ ᱵᱟᱝ ᱦᱟᱛᱟᱣ ᱠᱟᱛᱮ ᱤᱧ ᱨᱟᱭᱤᱴ ᱯᱨᱳᱰᱟᱠᱴ ᱤᱧ ᱦᱟᱛᱟᱣ ᱠᱮᱫᱟ